ᱤᱧᱫᱚ ᱛᱤ ᱯᱟᱢᱯ ᱢᱮᱱᱛᱮ ᱛᱤ ᱯᱟᱢᱯ ᱨᱮᱭᱟᱜ ᱱᱚᱸᱰᱮᱫᱚ ᱛᱤ ᱯᱟᱢᱯ ᱫᱚ ᱠᱩᱸᱧᱞᱮ ᱢᱮᱛᱟᱜᱼᱟ ᱚᱱᱟ ᱠᱩᱸᱧ ᱨᱮᱭᱟᱜ ᱤᱭᱟᱹ ᱵᱟᱨᱮᱛᱮᱧ ᱢᱮᱱᱫᱟ ᱚᱱᱟ ᱤᱭᱟᱹᱫᱚ ᱛᱤ ᱛᱤ ᱯᱟᱢᱯ ᱫᱚ ᱟᱞᱮᱫᱚ ᱟᱭᱢᱟ ᱨᱚᱠᱚᱢ ᱠᱟᱹᱢᱤᱨᱮ ᱞᱟᱜᱟᱜ ᱠᱟᱱᱟ ᱛᱤ ᱯᱟᱢᱯ ᱫᱚ ᱥᱮᱛᱟᱜᱨᱮ ᱵᱤᱨᱤᱫ ᱠᱟᱛᱮᱫ ᱦᱩᱛᱩᱢ ᱥᱟᱯᱷᱟ ᱛᱟᱹᱨᱤ ᱵᱟᱹᱴᱤ ᱜᱟᱥᱟᱣ ᱚᱱᱟ ᱛᱤ ᱯᱟᱢᱯ ᱨᱮᱭᱟᱜ ᱛᱮᱜᱮ ᱫᱟᱠᱟ ᱩᱛᱩ ᱟᱭᱢᱟ ᱨᱚᱠᱚᱢ ᱠᱟᱹᱢᱤ ᱚᱱᱟ ᱛᱤ ᱯᱟᱢᱯ ᱛᱟᱦᱮᱱ ᱠᱷᱟᱡᱫᱚ ᱫᱟᱜ ᱵᱟᱝ ᱛᱟᱦᱮᱞᱮᱱ ᱠᱷᱟᱡ ᱪᱮᱫ ᱠᱟᱹᱢᱤᱜᱮ ᱵᱟᱝ ᱦᱩᱭᱩᱜᱼᱟ ᱫᱟᱜ ᱵᱮᱜᱚᱨ ᱛᱮᱫᱚ ᱟᱞᱮ ᱡᱟᱦᱟᱸ ᱨᱮᱜᱤ ᱱᱚᱣᱟ ᱪᱮᱫ ᱠᱟᱹᱢᱤᱜᱮ ᱵᱟᱝ ᱦᱩᱭᱩᱜᱼᱟ ᱫᱟᱜ ᱵᱟᱝ ᱛᱟᱦᱮᱸᱞᱮᱱ ᱠᱷᱟᱡᱫᱚ ᱱᱚᱣᱟ ᱫᱤᱥᱚᱢᱨᱮ ᱦᱚᱲᱦᱚᱸ ᱵᱟᱠᱚ ᱵᱟᱧᱪᱟᱣ ᱫᱟᱲᱮᱜᱼᱟ ᱫᱟᱜ ᱤᱭᱟᱹ ᱛᱮᱜᱮ ᱦᱚᱲ ᱦᱮᱱᱟᱜ ᱠᱚᱣᱟ ᱟᱢᱫᱚ ᱱᱤᱭᱟᱹ ᱛᱤ ᱯᱟᱢᱫᱚ ᱡᱟᱦᱟᱸᱥᱮᱫ ᱠᱷᱚᱡ ᱥᱤᱛᱩᱝ ᱠᱷᱚᱱᱮᱢ ᱦᱤᱡᱩᱜᱼᱟ ᱚᱱᱟ ᱠᱩᱸᱧᱮᱢ ᱰᱷᱮᱠᱚᱡᱟᱢ ᱰᱷᱮᱠᱚᱡᱟᱢ ᱨᱮᱭᱟᱲ ᱫᱟᱜ ᱮᱢ ᱩᱰᱩᱠ ᱚᱪᱚᱭᱟ ᱚᱱᱟ ᱨᱮᱭᱟᱲ ᱫᱟᱜ ᱮᱢ ᱧᱩ ᱞᱮᱠᱷᱟᱡᱜᱮ ᱛᱚᱵᱮᱜᱮ ᱢᱚᱡᱮᱢ ᱵᱩᱡᱷᱟᱹᱣᱟ ᱟᱨ ᱚᱱᱟ ᱨᱮᱭᱟᱲ ᱫᱟᱜ ᱵᱟᱢ ᱧᱩ ᱫᱟᱲᱮᱭᱟᱜ ᱠᱷᱟᱡᱫᱚ ᱱᱤᱛᱫᱚ ᱵᱟᱝ ᱮᱠᱟᱞ ᱥᱤᱛᱩᱝᱵᱚᱱ ᱠᱟᱹᱢᱤ ᱛᱷᱟᱠᱟᱣᱠᱚᱜ ᱠᱷᱟᱡ ᱨᱮᱭᱟᱲ ᱫᱟᱜ ᱵᱟᱢ ᱧᱩᱧᱟᱢ ᱞᱮᱠᱷᱟᱡ ᱠᱟᱹᱢᱤ ᱨᱮᱭᱟᱜ ᱤᱭᱟᱹ ᱢᱚᱡᱽᱜᱮ ᱵᱟᱢ ᱵᱩᱡᱷᱟᱹᱣᱟ ᱫᱟᱜ ᱵᱟᱢ ᱧᱩ ᱞᱮᱠᱷᱟᱡ ᱢᱚᱡᱽᱜᱮ ᱵᱟᱝ ᱟᱹᱭᱠᱟᱹᱜᱼᱟ ᱟᱨ ᱥᱤᱛᱩᱝᱫᱤᱱ ᱠᱟᱹᱢᱤ ᱠᱷᱟᱡᱫᱚ ᱫᱟᱜ ᱫᱚ ᱛᱮᱛᱟᱝ ᱜᱮᱭᱟ ᱟᱨ ᱨᱮᱭᱟᱲ ᱫᱟᱜ ᱜᱮ ᱧᱩ ᱥᱟᱱᱟᱣᱟ ᱥᱤᱛᱩᱝ ᱫᱤᱱ ᱠᱟᱹᱢᱤ ᱞᱮᱠᱷᱟᱡ ᱫᱚ ᱚᱱᱟ ᱛᱤ ᱯᱟᱢᱯ ᱚᱱᱟᱛᱮᱧ ᱢᱮᱱᱫᱟ ᱚᱱᱟ ᱤᱭᱟᱹᱫᱚ ᱛᱤ ᱯᱟᱢᱯ ᱢᱮᱱᱟᱜᱼᱟ ᱞᱟᱦᱟᱛᱮ ᱫᱚ ᱰᱟᱹᱰᱤ ᱠᱩᱸᱧ ᱛᱟᱦᱮᱸᱠᱟᱱᱟ ᱰᱟᱹᱰᱤ ᱠᱩᱸᱧᱛᱮ ᱫᱟᱜ ᱠᱚ ᱞᱩᱭᱮᱫ ᱠᱟᱱ ᱛᱟᱦᱮᱱᱟ ᱟᱫᱚ ᱱᱮᱛᱟᱨ ᱫᱚ ᱪᱟᱵᱟᱭᱱᱟ ᱱᱮᱛᱟᱨᱫᱚ ᱛᱤ ᱯᱟᱢᱯ ᱢᱮᱱᱟᱜᱼᱟ ᱟᱫᱚ ᱛᱤ ᱯᱟᱢᱯ ᱦᱮᱱᱟᱜ ᱛᱮᱜᱮ ᱚᱱᱟ ᱛᱤ ᱯᱟᱢᱯ ᱢᱮᱱᱟᱜᱛᱮ ᱚᱲᱟᱜ ᱚᱲᱟᱜ ᱢᱮᱱᱟᱜᱛᱮ ᱟᱹᱰᱤ ᱥᱩᱵᱤᱫᱷᱟ ᱟᱨ ᱞᱟᱦᱟ ᱛᱮᱫᱚ ᱛᱤ ᱯᱟᱢᱯ ᱛᱟᱦᱮᱸᱠᱟᱱᱟ ᱢᱤᱫᱴᱮᱱ ᱜᱚᱴᱟ ᱟᱛᱳᱨᱮᱱ ᱢᱤᱫᱴᱮᱱ ᱠᱟᱛᱮᱫ ᱠᱚ ᱵᱮᱵᱚᱦᱟᱨᱮᱫ ᱠᱟᱱ ᱛᱮᱦᱮᱱᱟ ᱟᱫᱚ ᱚᱱᱟ ᱚᱱᱟᱫᱚ ᱞᱟᱭᱤᱱ ᱠᱚᱜ ᱢᱮ ᱟᱹᱰᱤ ᱜᱷᱟᱲᱤᱡ ᱟᱫᱚ ᱱᱮᱛᱟᱨᱫᱚ ᱚᱲᱟᱜ ᱚᱲᱟᱜᱠᱚ ᱛᱤ ᱯᱟᱢᱯᱠᱮᱫ ᱠᱷᱟᱡᱫᱚ ᱱᱤᱛᱚᱜᱫᱚ ᱥᱩᱵᱤᱫᱷᱟᱭᱮᱱᱟ ᱱᱤᱡᱮᱨ ᱠᱩᱥᱤ ᱢᱚᱛᱚᱱᱮᱢ ᱠᱟᱹᱢᱤ ᱵᱟᱲᱟᱭ ᱜᱚᱫᱟᱢ ᱤᱭᱟᱹᱭᱟᱢ ᱫᱟᱠᱟ ᱩᱛᱩᱭᱟᱢ ᱡᱚᱢᱟᱢ ᱰᱟᱹᱵᱽᱨᱟᱹᱜᱼᱟᱢ ᱚᱱᱟ ᱛᱤ ᱯᱟᱢᱯᱛᱮ ᱟᱫᱚ ᱚᱱᱟ ᱛᱤ ᱯᱟᱢᱯ ᱢᱮᱱᱟᱜ ᱠᱷᱟᱡᱫᱚ ᱚᱱᱟᱫᱚ ᱟᱹᱰᱤ ᱥᱩᱵᱤᱫᱷᱟ ᱟᱹᱰᱤ ᱥᱩᱵᱤᱫᱷᱟ ᱜᱮ ᱦᱩᱭᱱᱟ ᱛᱤ ᱯᱟᱢᱯ ᱱᱤᱭᱟᱹᱛᱮ ᱫᱚ ᱚᱱᱟᱛᱮ ᱤᱧᱫᱚ ᱟᱹᱰᱤ ᱠᱩᱥᱤᱜᱤᱧ ᱟᱹᱭᱠᱟᱹᱣᱮᱫᱟ ᱚᱲᱟᱜ ᱚᱲᱟᱜ ᱛᱤ ᱯᱟᱢᱯ ᱦᱩᱭᱮᱱᱛᱮ ᱞᱟᱦᱟᱛᱮ ᱫᱚ ᱵᱟᱝ ᱛᱟᱦᱮᱸᱠᱟᱱᱟ ᱱᱤᱛᱳᱜ ᱫᱚ ᱚᱲᱟᱜ ᱚᱲᱟᱜ ᱦᱩᱭᱮᱱ ᱠᱷᱟᱡᱫᱚ ᱟᱹᱰᱤ ᱱᱟᱯᱟᱭ ᱦᱩᱭᱱᱟ ᱟᱨ ᱡᱚᱛᱚ ᱦᱚᱲ ᱜᱮᱠᱚ ᱠᱩᱥᱤᱜ ᱠᱟᱱᱟ ᱛᱤ ᱯᱟᱢᱯ ᱤᱭᱟᱹᱛᱮ ᱱᱤᱛᱚᱜ ᱫᱚ ᱚᱲᱟᱜ ᱚᱲᱟᱜ ᱦᱩᱭᱮᱱᱛᱮ ᱱᱤᱛᱚᱜ ᱫᱚ ᱟᱹᱰᱤ ᱠᱩᱥᱤᱨᱮ ᱡᱚᱛᱚ ᱦᱚᱲᱜᱮ ᱢᱮᱱᱟᱜ ᱠᱚᱣᱟ ᱟᱹᱰᱤ ᱠᱩᱥᱤᱨᱮ